ᱦᱮᱞᱳ ᱜᱚᱢᱠᱮ ᱱᱚᱣᱟ ᱠᱤ ᱵᱮᱱᱟᱨᱡᱤ ᱨᱮᱥᱴᱩᱨᱮᱱᱴ ᱠᱟᱱᱟ ᱤᱧ ᱥᱩᱞᱮᱠᱷᱟ ᱢᱟᱱᱰᱤ ᱯᱚᱞᱟᱥᱰᱤᱦᱟ ᱠᱷᱚᱱᱟᱜ ᱤᱧ ᱞᱟᱹᱭ ᱮᱜᱼᱟ ᱞᱟᱹᱭ ᱮᱜ ᱤᱧ ᱡᱮ ᱚᱱᱟ ᱨᱮᱥᱴᱩᱨᱮᱱᱴ ᱨᱮ ᱪᱮᱫ ᱪᱮᱫ ᱡᱚᱢᱟᱜ ᱧᱟᱢᱚᱜᱼᱟ ᱟᱨ ᱚᱸᱻ ᱟᱪᱪᱷᱟ ᱛᱟᱦᱚᱞᱮ ᱤᱧ ᱞᱟᱹᱜᱤᱫ ᱵᱟᱨ ᱯᱞᱮᱴ ᱪᱤᱠᱮᱱ ᱪᱟᱣᱢᱤᱱ ᱵᱷᱮᱡᱟ ᱜᱚᱜ ᱠᱟᱜ ᱢᱮ ᱟᱨ ᱪᱤᱠᱮᱱ ᱪᱟᱣᱢᱤᱱ ᱡᱟᱛᱮ ᱵᱮᱥᱤ ᱢᱚᱥᱞᱟ ᱠᱚ ᱵᱟᱝ ᱛᱟᱦᱮᱱ ᱢᱟ ᱟᱨ ᱥᱩᱱᱩᱢ ᱦᱚᱸ ᱡᱟᱛᱮ ᱵᱟᱝ ᱛᱟᱦᱮᱱ ᱢᱟ ᱟᱨ ᱪᱤᱠᱮᱱ ᱡᱟᱦᱟᱸ ᱚᱱᱟᱦᱚᱸ ᱡᱟᱛᱮ ᱯᱷᱮᱨᱮᱥᱟᱜ ᱜᱮ ᱛᱟᱦᱮᱱ ᱢᱟ ᱦᱚᱞᱟ ᱱᱟᱜ ᱫᱚ ᱵᱟᱝ ᱛᱟᱦᱮᱱ ᱢᱟ ᱠᱟᱨᱚᱱ ᱦᱚᱞᱟ ᱱᱟᱜ ᱡᱤᱞ ᱠᱚ ᱡᱚᱢ ᱞᱮᱠᱷᱟᱡ ᱦᱚᱸ ᱚᱱᱮ ᱞᱟᱡ ᱠᱚ ᱵᱟᱹᱲᱤᱡᱚᱜᱼᱟ ᱥᱮ ᱟᱨ ᱥᱩᱱᱩᱢ ᱠᱚ ᱡᱚᱢ ᱦᱚᱸ ᱵᱟᱝ ᱵᱷᱟᱹᱜᱤᱭᱟ ᱦᱟᱞᱠᱟ ᱢᱚᱥᱞᱟ ᱫᱤᱭᱮ ᱦᱟᱞᱠᱟ ᱛᱮᱞ ᱫᱤᱭᱮ ᱵᱮᱱᱟᱣ ᱠᱟᱛᱮ ᱵᱷᱮᱡᱟ ᱜᱚᱜ ᱠᱟᱜᱼᱟ ᱟᱨ ᱚᱱᱟ ᱥᱟᱶᱛᱮ ᱵᱟᱨ ᱯᱞᱮᱴ ᱪᱤᱠᱮᱱ ᱢᱳᱢᱳ ᱦᱚᱸ ᱵᱷᱮᱡᱟ ᱜᱚᱜ ᱠᱟᱜ ᱢᱮ ᱟᱨ ᱪᱤᱠᱮᱱ ᱢᱳᱢᱳ ᱨᱮᱱᱟᱜ ᱥᱩᱯ ᱡᱟᱛᱮ ᱞᱚᱞᱚ ᱛᱟᱦᱮᱱ ᱢᱟ ᱟᱨ ᱵᱷᱟᱹᱜᱤ ᱛᱟᱦᱮᱱ ᱢᱟ ᱤᱱᱟᱹᱠᱷᱟᱡ ᱡᱚᱢ ᱛᱮᱦᱚᱸ ᱵᱷᱟᱜᱮ ᱵᱩᱡᱷᱟᱹᱜᱼᱟ ᱟᱨ ᱨᱮᱭᱟᱲ ᱛᱟᱦᱮᱱ ᱠᱷᱟᱡ ᱫᱚ ᱡᱚᱢ ᱛᱮ ᱥᱮᱨᱚᱠᱚᱢ ᱵᱷᱟᱜᱮ ᱵᱟᱝ ᱵᱩᱡᱷᱟᱹᱜᱼᱟ ᱟᱨ ᱱᱚᱰᱮ ᱯᱚᱞᱟᱥᱰᱤᱦᱟ ᱮᱭᱤᱪ ᱮᱥ ᱠᱞᱟᱵ ᱴᱷᱮᱡ ᱦᱤᱡᱩᱜ ᱢᱮ ᱟᱨ ᱥᱤᱞᱤᱯ ᱦᱚᱸ ᱟᱹᱜᱩ ᱠᱟᱛᱮ ᱚᱸᱰᱮ ᱜᱮ ᱯᱚᱭᱥᱟ ᱮᱢ ᱦᱩᱭᱩᱜᱼᱟ ᱡᱚᱦᱟᱨ ᱜᱮ